ᱱᱚᱣᱟ ᱨᱟᱡᱽᱟᱹᱨᱤ ᱫᱚᱞ ᱮᱠᱷᱚᱱ ᱫᱚ ᱴᱤ ᱮᱢ ᱥᱤ ᱜᱮᱛᱚ ᱱᱤᱛ ᱫᱚ ᱩᱱᱠᱩᱣᱟᱜ ᱜᱮ ᱨᱟᱡᱽ ᱫᱚ ᱪᱟᱞᱟᱜ ᱠᱟᱱᱟ ᱩᱱᱠᱩ ᱫᱚᱹᱧ ᱪᱤᱱᱦᱟᱹᱣ ᱠᱚᱜᱮᱭᱟ ᱥᱟᱱᱟᱢ ᱠᱚᱜᱮ ᱯᱨᱚᱫᱷᱟᱱ ᱯᱚᱧᱪᱟᱭᱮᱛ ᱡᱚᱛᱚ ᱠᱚᱜᱮ ᱟᱨ ᱱᱮᱛᱟ ᱠᱚᱦᱚᱸ ᱢᱮᱱᱟᱜ ᱠᱟᱜ ᱠᱚᱣᱟ ᱩᱱᱠᱩ ᱦᱚᱸᱧ ᱪᱤᱱᱦᱟᱹᱣ ᱠᱚᱜᱮᱭᱟ ᱛᱚ ᱩᱱᱠᱩ ᱟᱹᱭᱩᱨ ᱥᱩᱛᱩᱜ ᱛᱮ ᱡᱚᱛᱚ ᱠᱤᱪᱷᱩ ᱜᱮ ᱥᱚᱵ ᱜᱮ ᱜᱚᱲᱚ ᱫᱚᱞᱮ ᱧᱟᱢᱫᱟ ᱟᱛᱳ ᱨᱮ ᱡᱚᱛᱚ ᱦᱚᱲ ᱠᱚᱜᱮ ᱥᱚᱨᱠᱟᱨ ᱡᱟᱦᱟᱸᱜᱮ ᱮᱢᱚᱜ ᱠᱟᱱᱟᱭ ᱚᱱᱟᱜᱮ ᱜᱚᱲᱚ ᱫᱚᱞᱮ ᱧᱟᱢᱫᱟ ᱦᱮᱸ ᱚᱱᱟ ᱠᱚ ᱚᱲᱟᱜ ᱫᱩᱣᱟᱹᱨ ᱠᱟᱜ ᱠᱚᱣᱟ ᱟᱛᱳ ᱟᱛᱳ ᱟᱨ ᱰᱨᱮᱱ ᱠᱚᱦᱚᱸ ᱠᱚ ᱵᱮᱱᱟᱣ ᱠᱟᱜ ᱠᱚᱣᱟ ᱢᱟᱱᱮ ᱥᱚᱨᱦᱟᱭ ᱠᱚᱨᱮ ᱞᱩᱜᱽᱲᱤᱡ ᱞᱟᱯᱚ ᱦᱚᱸ ᱮᱢ ᱠᱟᱜ ᱠᱚᱣᱟ ᱥᱚᱵ ᱦᱚᱲ ᱱᱤᱭᱟᱹᱜᱮ ᱟᱨ